ᱟᱹᱞᱤᱧ ᱥᱟᱨᱳ ᱪᱮᱬᱮ ᱢᱮᱱᱛᱮ ᱢᱤᱫᱴᱟᱝ ᱟᱹᱰᱤ ᱱᱟᱯᱟᱭ ᱪᱮᱬᱮ ᱞᱤᱧ ᱟᱹᱥᱩᱞ ᱟᱠᱟᱫᱮᱭᱟ ᱩᱱᱤ ᱪᱮᱬᱮᱫᱚ ᱟᱹᱞᱤᱧ ᱩᱢᱩᱜ ᱞᱤᱧ ᱪᱟᱞᱟᱜ ᱠᱷᱟᱱ ᱩᱢᱩᱜ ᱞᱤᱧ ᱤᱫᱤᱭᱮᱭᱟ ᱩᱢ ᱟᱹᱨᱩᱵ ᱯᱷᱟᱨᱪᱟᱜ ᱟᱭ ᱟᱹᱰᱤ ᱪᱮᱦᱨᱟ ᱨᱚᱲᱟᱭ ᱞᱟᱸᱫᱟᱭᱟᱭ ᱟᱹᱞᱤᱧ ᱞᱤᱧ ᱦᱚᱦᱚ ᱟᱭᱟ ᱵᱟᱹᱯᱩ ᱨᱮ ᱦᱮᱸ ᱫᱮᱞᱟ ᱩᱢᱩᱜ ᱫᱮᱞᱟ ᱩᱢᱩᱜ ᱦᱮᱸ ᱦᱮᱸ ᱥᱚᱸᱜᱮ ᱥᱮᱱᱚᱜ ᱛᱮ ᱟᱹᱞᱤᱧᱮ ᱯᱟᱸᱡᱟ ᱞᱤᱧᱟ ᱟᱨ ᱟᱹᱞᱤᱧᱟᱜ ᱛᱟᱨᱮᱱ ᱨᱮ ᱟᱵ ᱠᱟᱛᱮᱫ ᱟᱹᱞᱤᱧ ᱞᱤᱧ ᱤᱫᱤ ᱛᱟᱨᱟᱭᱮ ᱛᱟᱦᱮᱱ ᱟᱫᱚ ᱩᱱᱤᱜᱮ ᱡᱚᱢᱟᱜ ᱞᱤᱧ ᱮᱢᱟᱭᱟ ᱡᱚᱼᱵᱤᱞᱤ ᱠᱚ ᱥᱚᱢᱚᱭ ᱨᱮ ᱰᱤᱰᱷᱟᱹᱣᱲᱤ ᱦᱚᱸ ᱚᱱᱟ ᱠᱚ ᱡᱚᱛᱚᱣᱟᱜ ᱟᱹᱞᱤᱧ ᱞᱤᱧ ᱮᱢᱟᱭ ᱠᱟᱱ ᱛᱟᱦᱮᱱ ᱟᱫᱚ ᱱᱚᱝᱠᱟ ᱜᱮ ᱩᱱᱤ ᱥᱟᱞᱟᱜ ᱫᱚ ᱟᱹᱰᱤ ᱡᱟᱦᱟᱸ ᱥᱮᱫ ᱞᱤᱧ ᱪᱟᱞᱟᱜᱼᱟ ᱡᱟᱦᱟᱸᱭ ᱠᱚᱠᱚ ᱡᱟᱦᱟᱸ ᱥᱮᱫ ᱟᱞᱮ ᱚᱲᱟᱜ ᱵᱟᱹᱜᱤ ᱠᱟᱛᱮᱫ ᱞᱮ ᱪᱟᱞᱟᱜ ᱨᱮᱦᱚᱸ ᱟᱡᱫᱚ ᱵᱟᱦᱨᱮ ᱨᱮᱜᱮ ᱛᱟᱦᱮᱸ ᱠᱚᱜ ᱟᱭ ᱢᱮᱱᱫᱚ ᱥᱟᱹᱨᱤ ᱥᱮᱫ ᱨᱮ ᱥᱩᱭᱛᱟᱹᱢ ᱫᱟᱨᱮ ᱢᱮᱱᱟᱜᱼᱟ ᱚᱱᱟ ᱥᱩᱭᱛᱟᱹᱢ ᱫᱟᱨᱮ ᱟᱹᱰᱤ ᱪᱮᱦᱨᱟ ᱟᱵ ᱠᱟᱛᱮᱫ ᱨᱚᱲ ᱵᱟᱲᱟ ᱡᱚᱝᱟᱭ ᱟᱫᱚ ᱩᱱ ᱡᱚᱦᱚᱜ ᱯᱮᱲᱟ ᱠᱚᱠᱚ ᱦᱤᱡᱩᱜ ᱠᱷᱟᱱ ᱠᱩᱞᱤ ᱠᱚᱣᱟᱭ ᱯᱮᱲᱟ ᱵᱩᱰᱤ ᱯᱮᱲᱟ ᱫᱟᱫᱟ ᱟᱯᱮᱫᱚ ᱚᱠᱟᱨᱮᱱ ᱟᱨ ᱚᱠᱚᱭ ᱯᱮ ᱠᱷᱚᱡᱽ ᱠᱟᱱᱟ ᱟᱹᱰᱤ ᱱᱟᱯᱟᱭ ᱟᱲᱟᱝᱮ ᱮᱢᱟ ᱠᱚᱣᱟ ᱟᱹᱰᱤ ᱱᱟᱯᱟᱭ ᱠᱚ ᱥᱟᱨᱦᱟᱣᱮᱭᱟ ᱟᱫᱚᱭ ᱞᱟᱹᱭ ᱟᱠᱚᱣᱟ ᱫᱟᱫᱟ ᱠᱚᱲᱟ ᱠᱷᱟᱱ ᱫᱚ ᱫᱟᱫᱟ ᱟᱭᱳ ᱛᱟᱠᱚ ᱫᱚ ᱵᱟᱹᱫᱽ ᱠᱚ ᱪᱟᱞᱟᱣ ᱟᱠᱟᱱᱟ ᱵᱟᱹᱫᱽ ᱠᱷᱚᱱ ᱦᱟᱯᱮᱧ ᱦᱚᱦᱚ ᱟᱹᱜᱩᱜᱚᱫ ᱠᱚᱜᱮ ᱫᱩᱲᱩᱵ ᱦᱟᱛᱟᱲᱚᱜ ᱛᱮᱠᱚ ᱩᱰᱟᱹᱣ ᱠᱟᱛᱮᱫ ᱪᱟᱞᱟᱣ ᱜᱚᱫᱚᱜᱟᱭ ᱦᱚᱦᱚᱭᱟᱭ ᱟᱭᱳ ᱟᱭᱳ ᱯᱮᱲᱟᱠᱚ ᱦᱮᱡ ᱟᱠᱟᱱᱟ ᱫᱮᱞᱟ ᱥᱮᱱᱚᱜ ᱯᱮ ᱟᱨ ᱚᱱᱟ ᱛᱟᱭᱚᱢ ᱚᱲᱟᱜ ᱠᱚ ᱦᱤᱡᱩᱜ ᱛᱮ ᱯᱮᱲᱟ ᱠᱚ ᱥᱟᱞᱟᱜ ᱠᱚ ᱡᱚᱦᱟᱨ ᱵᱮᱣᱦᱟᱨᱟ ᱱᱚᱜᱼᱚ ᱱᱚᱝᱠᱟ ᱜᱮ ᱟᱹᱰᱤ ᱱᱟᱯᱟᱭ ᱩᱱᱤ ᱫᱚᱞᱤᱧ ᱟᱹᱥᱩᱞ ᱠᱟᱛᱮᱫ ᱟᱹᱰᱤ ᱱᱟᱯᱟᱭ ᱥᱟᱞᱟᱜ ᱠᱮᱱᱮᱼᱠᱚᱛᱮ ᱞᱤᱧ ᱨᱚᱲ ᱮᱱᱮᱡ ᱡᱚᱝᱟ